ᱦᱮᱞᱳ ᱟᱢ ᱫᱚ ᱚᱠᱚᱭ ᱰᱟᱠᱛᱟᱨ ᱟᱪᱪᱷᱟ ᱛᱚ ᱤᱧ ᱫᱚ ᱱᱤᱭᱟᱹ ᱵᱮᱞᱰᱟᱝᱜᱟ ᱟᱹᱛᱩ ᱠᱷᱚᱱ ᱤᱧ ᱨᱚᱲ ᱮᱫᱟ ᱤᱭᱟᱹ ᱤᱧ ᱛᱷᱚᱲᱟ ᱥᱚᱢᱚᱥᱥᱟ ᱨᱤᱧ ᱯᱟᱲᱟᱣ ᱟᱠᱟᱱᱟ ᱤᱭᱟᱹ ᱠᱚᱲᱟᱢ ᱦᱟᱥᱩᱭᱤᱫᱤᱧᱟ ᱚᱸᱰᱮ ᱠᱤ ᱪᱤᱠᱤᱥᱥᱟ ᱨᱮᱭᱟᱜ ᱵᱮᱵᱚᱥᱛᱟ ᱢᱮᱱᱟᱜᱼᱟ ᱟᱪᱪᱷᱟ ᱪᱮᱫ ᱠᱚ ᱪᱮᱫ ᱠᱚ ᱨᱮᱭᱟᱜ ᱪᱤᱠᱤᱥᱥᱟ ᱢᱮᱱᱟᱜᱼᱟ ᱠᱚᱲᱟᱢ ᱦᱟᱥᱩ ᱠᱚᱨᱮᱱᱟᱜ ᱞᱟᱡ ᱦᱟᱥᱩ ᱠᱚᱨᱮᱱᱟᱜ ᱥᱮ ᱠᱟᱴᱟ ᱦᱟᱥᱩ ᱡᱟᱦᱟᱸᱱᱟᱜ ᱜᱮ ᱦᱟᱥᱩ ᱨᱮᱱᱟᱜ ᱦᱮᱱᱟᱜ ᱜᱮᱭᱟ ᱟᱨ ᱠᱤ ᱵᱮᱵᱚᱥᱛᱟ ᱟᱨ ᱚᱯᱟᱨᱮᱥᱚᱱ ᱠᱚᱨᱮᱱᱟᱜ ᱵᱮᱵᱚᱥᱛᱟ ᱦᱩᱭᱩᱜ ᱜᱮᱭᱟ ᱚᱯᱟᱨᱮᱥᱚᱱ ᱠᱚᱨᱮᱱᱟᱜ ᱛᱟᱦᱚᱞᱮ ᱟᱨᱦᱚᱸ ᱮᱴᱟᱜ ᱠᱤᱪᱷᱩ ᱨᱮᱭᱟᱜ ᱪᱮᱫ ᱨᱳᱜᱽ ᱨᱮᱭᱟᱜ ᱵᱮᱵᱚᱥᱛᱟ ᱦᱚᱸ ᱢᱮᱱᱟᱜ ᱜᱮᱭᱟ ᱟᱨᱦᱚᱸ ᱟᱭᱢᱟ ᱠᱤᱪᱷᱩ ᱨᱳᱜᱽ ᱨᱮᱭᱟᱜ ᱠᱤ ᱵᱮᱵᱚᱥᱛᱟ ᱢᱮᱱᱟᱜ ᱜᱮᱭᱟ ᱟᱪᱪᱷᱟ ᱠᱷᱚᱨᱪᱟ ᱯᱟᱛᱤ ᱫᱚ ᱪᱮᱫᱞᱮᱠᱟ ᱞᱟᱜᱟᱣ ᱠᱚᱜᱼᱟ ᱵᱟᱝ ᱞᱟᱜᱟᱜᱼᱟ ᱛᱟᱦᱚᱞᱮ ᱠᱷᱚᱨᱪᱟ ᱯᱟᱛᱤ ᱫᱚ ᱵᱟᱝ ᱛᱟᱦᱚᱞᱮ ᱴᱷᱤᱠᱜᱮᱭᱟ ᱛᱟᱦᱚᱞᱮ ᱟᱞᱮ ᱮᱢᱟᱨᱡᱮᱱᱥᱤ ᱢᱤᱫᱴᱤᱱ ᱨᱩᱜᱤ ᱢᱮᱱᱟᱭ ᱛᱟᱞᱮᱭᱟ ᱛᱟᱦᱚᱞᱮ ᱮᱢᱵᱩᱞᱮᱱᱥ ᱜᱟᱹᱰᱤ ᱠᱩᱞ ᱢᱮ ᱟᱪᱪᱷᱟ ᱴᱷᱤᱠᱜᱮᱭᱟ ᱛᱟᱦᱚᱞᱮ ᱦᱮᱸ ᱥᱮ ᱮᱠᱥᱚ ᱫᱩᱭ ᱱᱟᱢᱵᱟᱨ ᱛᱮᱞᱮ ᱯᱷᱳᱱ ᱞᱮᱠᱷᱟᱱ ᱜᱮ ᱜᱟᱹᱰᱤ ᱦᱤᱡᱩᱜᱼᱟ ᱟᱞᱮ ᱚᱲᱟᱜ ᱦᱟᱹᱵᱤᱡ ᱵᱟᱝ ᱴᱷᱤᱠᱜᱮᱭᱟ ᱛᱟᱦᱚᱞᱮ ᱠᱩᱞ ᱢᱮ ᱟᱞᱮ ᱦᱮᱸ ᱦᱮᱸ ᱟᱪᱪᱷᱟ ᱛᱟᱦᱚᱞᱮ ᱴᱷᱤᱠ ᱜᱮᱭᱟ ᱠᱩᱞ ᱢᱮ ᱟᱞᱮ ᱞᱮ ᱨᱩᱜᱤ ᱱᱚᱸᱰᱮ ᱞᱮ ᱥᱟᱯᱲᱟᱣ ᱦᱟᱛᱟᱲ ᱠᱟᱭ ᱠᱟᱱᱟ ᱦᱮᱸ ᱴᱷᱤᱠᱜᱮᱭᱟ ᱞᱮ ᱯᱷᱳᱱ ᱮᱫᱟ